ᱟᱹᱛᱩ ᱚᱲᱟᱜ ᱨᱮᱱ ᱵᱷᱩᱫᱤ ᱦᱟᱲᱟᱢ ᱡᱟᱦᱟᱸᱭ ᱟᱹᱰᱤᱜᱮ ᱱᱟᱪᱟᱨ ᱟᱠᱟᱱ ᱚᱱᱠᱟᱱ ᱠᱚ ᱦᱳᱥᱯᱤᱴᱟᱞ ᱨᱮ ᱛᱤᱱᱟᱹᱜ ᱫᱤᱱ ᱠᱚ ᱛᱟᱦᱮᱱᱟ ᱛᱳ ᱚᱱᱟ ᱤᱭᱟᱹᱛᱮ ᱩᱱᱠᱩ ᱧᱮᱞ ᱞᱟᱹᱜᱤᱫ ᱡᱟᱦᱟᱸᱭ ᱮᱱᱛᱮᱫ ᱩᱱᱠᱩ ᱡᱚᱛᱚᱱ ᱥᱮᱵᱟ ᱡᱚᱛᱚᱱ ᱠᱚ ᱞᱟᱹᱜᱤᱫ ᱫᱚ ᱩᱱᱠᱩ ᱚᱲᱟᱜ ᱨᱮᱱ ᱜᱮ ᱵᱟᱹᱦᱩ ᱠᱩᱲᱤ ᱜᱚᱲᱚᱢ ᱛᱮᱫ ᱠᱩᱲᱤ ᱠᱚᱲᱟ ᱩᱱᱠᱩ ᱜᱮ ᱟᱨᱠᱤ ᱠᱚ ᱧᱮᱞ ᱡᱚᱛᱚᱱ ᱠᱚᱣᱟ ᱮᱢᱚᱱᱠᱤ ᱡᱟᱦᱟᱸᱭ ᱫᱚ ᱟᱴᱮᱫ ᱨᱮ ᱡᱟᱲᱟᱣ ᱠᱟᱱᱟ ᱛᱳ ᱩᱱᱤ ᱛᱚ ᱟᱡ ᱛᱮ ᱵᱟᱭ ᱪᱟᱞᱟᱣ ᱫᱟᱲᱮᱭᱟᱜᱼᱟ ᱴᱟᱺᱰᱤ ᱛᱮ ᱨᱟᱪᱟᱛᱮ ᱛᱳ ᱚᱱᱟ ᱟᱹᱭᱠᱷᱟᱹ ᱛᱮ ᱩᱱᱠᱩ ᱫᱚ ᱚᱲᱟᱜ ᱨᱮᱱ ᱜᱮ ᱡᱟᱦᱟᱸᱭ ᱠᱚ ᱛᱟᱦᱮᱱ ᱮᱱᱛᱮᱫ ᱱᱤᱡᱮᱨ ᱚᱲᱟᱜ ᱨᱮᱱ ᱩᱱᱠᱩ ᱜᱮᱠᱚ ᱤᱫᱤ ᱠᱚᱣᱟ ᱡᱮ ᱴᱟᱺᱰᱤ ᱛᱮ ᱦᱚᱨᱛᱮ ᱚᱥᱩᱵᱤᱫᱷᱟ ᱡᱟ ᱛᱳ ᱚᱱᱟᱛᱮ ᱟᱨ ᱟᱹᱛᱩ ᱠᱚᱨᱮᱱ ᱡᱟᱦᱟᱸᱭ ᱠᱚ ᱥᱚᱢᱟᱡᱽ ᱥᱩᱥᱟᱹᱨᱤᱭᱟᱹ ᱠᱚ ᱩᱱᱠᱩ ᱦᱚᱸ ᱜᱚᱲᱚᱥᱚᱯᱚᱦᱚᱫ ᱨᱮᱠᱚ ᱛᱟᱦᱮᱱ ᱜᱮᱭᱟ ᱛᱚᱵᱮ ᱡᱟᱦᱟᱱᱟᱜ ᱚᱥᱩᱠᱷ ᱵᱤᱥᱩᱠᱷ ᱮᱱᱛᱮᱫ ᱠᱷᱚᱵᱚᱨ ᱫᱚᱠᱚ ᱦᱟᱛᱟᱣ ᱜᱮᱭᱟ ᱛᱳ ᱩᱱᱠᱩ ᱦᱚᱸ ᱥᱚᱢᱚᱭ ᱨᱮ ᱴᱟᱠᱟ ᱯᱚᱭᱥᱟ ᱛᱷᱚᱲᱟ ᱛᱷᱚᱲᱤ ᱜᱚᱲᱚ ᱥᱚᱯᱲᱚᱲ ᱠᱚ ᱮᱢᱚᱜ ᱜᱮᱭᱟ